ᱢᱳᱵᱟᱭᱤᱞ ᱫᱚ ᱥᱟᱵ ᱜᱮᱛ ᱞᱮᱭᱟᱞᱤᱧ ᱥᱟᱵ ᱫᱚ ᱟᱹᱞᱤᱧ ᱚᱱᱟ ᱜᱮᱢ ᱠᱚᱢᱟ ᱚᱱᱠᱟ ᱞᱤᱧ ᱠᱷᱮᱞ ᱵᱟᱲᱟᱭ ᱛᱟᱦᱮᱸᱫ ᱜᱮᱛᱚ ᱵᱟᱹᱞᱤᱧ ᱠᱷᱮᱞ ᱢᱟᱲᱟᱝ ᱞᱤᱧ ᱠᱷᱮᱞ ᱵᱟᱲᱟ ᱛᱟᱦᱮᱱᱚᱜ ᱠᱷᱮᱞ ᱢᱟᱲᱟᱝ ᱛᱮ ᱵᱟᱹᱞᱤᱧ ᱠᱷᱮᱞᱟ ᱛᱚ ᱟᱹᱞᱤᱧ ᱫᱚ ᱵᱮᱠᱟᱨ ᱴᱟᱭᱤᱢ ᱤᱫᱤᱭᱮᱜᱼᱟ ᱯᱷᱳᱱ ᱨᱮᱫᱚ ᱵᱮᱠᱟᱨ ᱴᱟᱭᱤᱢ ᱱᱚᱣᱟ ᱨᱮᱭᱟᱜ ᱫᱚ ᱪᱮᱫ ᱦᱚᱸ ᱤᱭᱟᱹᱜᱮ ᱵᱟᱹᱪᱩᱜ ᱟᱱᱟᱜ ᱪᱮᱫ ᱤᱱᱠᱚᱢ ᱵᱟᱹᱪᱩᱜᱼᱟ ᱢᱟᱱᱮ ᱞᱚᱥ ᱜᱮᱢ ᱪᱟᱞᱟᱜᱼᱟ ᱟᱨ ᱱᱚᱣᱟ ᱨᱮᱭᱟᱜ ᱫᱚ ᱪᱮᱫ ᱤᱱᱠᱟᱢ ᱜᱮ ᱵᱟᱹᱪᱩᱜ ᱟᱱᱟ ᱛᱳ ᱱᱚᱣᱟ ᱫᱚ ᱞᱚᱥ ᱨᱮᱜᱮ ᱞᱚᱥ ᱨᱮᱜᱮᱢ ᱪᱟᱞᱟᱜᱼᱟ ᱛᱳ ᱱᱚᱣᱟᱢ ᱥᱮᱬᱟᱢ ᱤᱭᱟᱹᱭ ᱠᱷᱟᱱ ᱱᱚᱣᱟ ᱜᱮᱢ ᱪᱮ ᱯᱟᱵᱽᱡᱤ ᱪᱮ ᱯᱷᱤᱨᱤ ᱯᱷᱟᱭᱟᱨ ᱪᱮ ᱟᱹᱰᱤᱜᱟᱱ ᱠᱷᱮᱞ ᱢᱮᱱᱟᱜᱼᱟ ᱚᱱᱟ ᱠᱷᱮᱞ ᱨᱮᱭᱟᱜ ᱫᱚ ᱵᱮᱠᱟᱨ ᱴᱟᱭᱤᱢ ᱠᱟᱱᱟ ᱠᱷᱮᱞ ᱨᱮᱫᱚ ᱵᱷᱟᱹᱜᱤ ᱢᱟ ᱡᱮᱢᱚᱱ ᱟᱵᱚ ᱡᱟᱦᱟᱱᱟᱜ ᱤᱱᱠᱟᱢ ᱠᱟᱹᱢᱤ ᱨᱮᱫᱚ ᱛᱟᱦᱮᱱ ᱢᱟ ᱟᱨ ᱱᱚᱣᱟ ᱫᱚ ᱵᱮᱠᱟᱨ ᱠᱟᱱᱟ ᱵᱮᱠᱟᱨ ᱠᱟᱱᱟ ᱯᱩᱭᱥᱟᱹ ᱮᱲᱮᱭᱟᱜ ᱡᱤᱱᱤᱥ ᱠᱟᱱ ᱜᱮᱭᱟ ᱵᱟᱲᱟᱭ ᱵᱟᱲᱟᱭ ᱛᱩᱞᱩᱡ ᱴᱷᱤᱠᱟᱹ ᱴᱷᱤᱠᱟᱹ ᱛᱩᱞᱩᱡ ᱚᱱᱟ ᱵᱚᱱ ᱠᱟᱹᱢᱤ ᱠᱟᱱ ᱜᱮᱭᱟ ᱡᱚᱛᱚ ᱵᱚᱭᱦᱟ ᱠᱚᱜᱮ ᱛᱚ ᱚᱱᱟ ᱵᱟᱹᱜᱤ ᱢᱟ ᱪᱮ ᱱᱚᱣᱟ ᱠᱷᱮᱞ ᱵᱟᱝ ᱯᱷᱤᱨᱤ ᱯᱷᱟᱭᱟᱨ ᱵᱟᱝ ᱯᱷᱤᱨᱤ ᱯᱷᱟᱭᱟᱨ ᱵᱟᱝ ᱱᱚᱜᱼᱚᱸᱭ ᱦᱟᱸᱜ ᱟᱹᱰᱤᱜᱟᱱ ᱜᱮ ᱱᱚᱣᱟ ᱢᱳᱵᱟᱭᱤᱞ ᱠᱷᱟᱱ ᱢᱟ ᱟᱹᱰᱤᱜᱟᱱ ᱜᱮ ᱦᱤᱡᱩᱜ ᱠᱟᱱᱟ ᱪᱮᱫ ᱠᱚᱪᱚᱝ ᱚᱱᱟ ᱠᱷᱮᱞ ᱵᱷᱤᱛᱨᱤ ᱨᱮᱫᱚ ᱟᱞᱚᱵᱚᱱ ᱛᱟᱦᱮᱱ ᱢᱟ ᱵᱮᱠᱟᱨ ᱴᱟᱭᱤᱢ ᱟᱞᱚᱵᱚᱱ ᱞᱚᱥ ᱢᱟ ᱵᱮᱠᱟᱨ ᱟᱞᱚᱵᱚᱱ ᱫᱩᱲᱩᱵ ᱠᱚᱜ ᱢᱟ ᱡᱮᱢᱚᱱ ᱱᱚᱣᱟ ᱠᱷᱮᱞ ᱵᱷᱤᱛᱨᱤ ᱨᱮᱫᱚ ᱟᱞᱚ ᱛᱟᱦᱮᱱ ᱢᱟ ᱯᱷᱤᱨᱤ ᱴᱟᱭᱤᱢ ᱫᱚ ᱡᱟᱦᱟᱱᱟᱜ ᱜᱮᱵᱚᱱ ᱧᱮᱞ ᱢᱟ ᱠᱟᱹᱢᱤ ᱦᱚᱸ ᱧᱮᱞ ᱢᱟ ᱚᱲᱟᱜ ᱫᱩᱣᱟᱹᱨ ᱦᱚᱸ ᱧᱮᱞ ᱢᱟ ᱟᱨ ᱱᱚᱜᱼᱚᱸᱭ ᱟᱵᱚ ᱡᱟᱦᱟᱱᱟᱜ ᱵᱚᱱ ᱪᱤᱠᱟᱹᱭ ᱢᱮ ᱤᱱᱠᱟᱢ ᱨᱮᱜᱮ ᱵᱚᱱ ᱛᱟᱦᱮᱸ ᱠᱚᱜ ᱢᱟ ᱵᱮᱠᱟᱨ ᱴᱟᱭᱤᱢ ᱵᱟᱵᱚ ᱞᱚᱥ ᱢᱟ ᱟᱞᱚ ᱵᱚᱱ ᱞᱚᱥ ᱢᱟ ᱟᱨ ᱟᱜᱟᱢ ᱥᱮᱫ ᱡᱟᱦᱟᱸ ᱞᱮᱠᱟ ᱛᱮᱵᱚ ᱛᱤᱜᱩ ᱠᱮᱴᱮᱡ ᱫᱟᱲᱮᱭᱟᱜ ᱢᱟ ᱟᱵᱚ ᱤᱱᱟᱹ ᱞᱟᱹᱜᱤᱫ ᱛᱮ ᱟᱜᱟᱢ ᱯᱤᱲᱦᱤ ᱵᱚᱱ ᱛᱤᱜᱩᱭ ᱢᱟ ᱵᱟᱲᱮ ᱜᱮ ᱥᱮᱬᱟ ᱫᱟᱲᱮᱭᱟᱜ ᱢᱟᱵᱚᱱ ᱤᱱᱟᱹᱜᱤᱧ ᱢᱮᱱᱮᱜᱼᱟ